ᱵᱟᱝᱞᱟ ᱥᱟᱹᱜᱟᱹᱭ ᱠᱷᱚᱡ ᱫᱚ ᱚᱱᱮᱠ ᱠᱤᱪᱷᱩ ᱜᱮ ᱢᱤᱫ ᱢᱮᱱᱟᱜᱼᱟ ᱡᱮᱢᱚᱱ ᱟᱞᱮ ᱪᱟ ᱢᱮᱛᱟᱜ ᱟᱞᱮ ᱪᱟ ᱞᱮ ᱢᱮᱛᱟᱜᱼᱟ ᱩᱱᱠᱩ ᱦᱚᱸ ᱪᱟ ᱦᱚᱸ ᱪᱟ ᱠᱚ ᱢᱮᱛᱟᱜᱼᱟ ᱥᱮ ᱟᱞᱮ ᱡᱮᱢᱚᱱ ᱞᱟᱹᱴᱩᱵᱟ ᱞᱟᱹᱴᱩᱵᱟ ᱞᱮ ᱢᱮᱛᱟᱣ ᱠᱚᱣᱟ ᱥᱮ ᱩᱱᱠᱩ ᱫᱚᱠᱚ ᱢᱮᱛᱟᱣ ᱠᱚᱣᱟ ᱫᱟᱹᱫᱩ ᱥᱮ ᱚᱠᱟ ᱜᱷᱟᱹᱲᱤ ᱫᱚ ᱱᱤᱭᱟᱹ ᱠᱟᱛᱷᱟ ᱢᱟᱱᱮ ᱟᱞᱮ ᱱᱚᱰᱮ ᱫᱚ ᱟᱹᱰᱤᱜᱟᱱ ᱜᱮ ᱢᱤᱫᱚᱜᱼᱟ ᱫᱟᱹᱫᱩ ᱦᱚᱸᱠᱚ ᱢᱮᱛᱟᱣ ᱠᱚᱣᱟ ᱚᱠᱚᱭ ᱫᱚ ᱞᱟᱹᱴᱩᱵᱟ ᱦᱚᱸᱠᱚ ᱢᱮᱛᱟᱣ ᱠᱚᱣᱟ ᱚᱱᱟ ᱯᱚᱨ ᱪᱟᱣᱞᱮ ᱟᱞᱮ ᱪᱟᱣᱞᱮ ᱞᱮ ᱢᱮᱛᱟᱜᱼᱟ ᱢᱟᱱᱮ ᱫᱟᱠᱟ ᱪᱟᱣᱞᱮ ᱢᱮᱛᱟᱜᱼᱟ ᱪᱟᱣᱞᱮ ᱥᱮ ᱩᱱᱠᱩ ᱦᱚᱸᱠᱚ ᱢᱮᱱᱟ ᱪᱟᱞ ᱱᱤᱭᱟᱹ ᱢᱚᱫᱽᱫᱷᱮ ᱨᱮ ᱢᱤᱞ ᱢᱮᱱᱟᱜᱼᱟ ᱛᱟᱨᱯᱚᱨᱮ ᱟᱞᱮ ᱡᱮᱢᱚᱱ ᱵᱟᱵᱟ ᱵᱟᱵᱟᱞᱮ ᱢᱮᱛᱟ ᱠᱚᱣᱟ ᱩᱱᱠᱩ ᱦᱚᱸ ᱢᱟᱱᱮ ᱵᱟᱵᱟ ᱫᱚ ᱵᱟᱵᱟ ᱦᱚᱸᱠᱚ ᱢᱮᱛᱟᱣ ᱠᱚᱣᱟ ᱟᱨ ᱫᱤᱫᱤ ᱡᱮᱢᱚᱱ ᱟᱞᱮ ᱫᱤᱫᱤᱞᱮ ᱢᱮᱛᱟ ᱠᱚᱣᱟ ᱩᱱᱠᱩ ᱦᱚᱸ ᱫᱤᱫᱤ ᱠᱚ ᱢᱮᱛᱟᱣ ᱠᱚᱣᱟ